ᱢᱚᱬᱮ ᱜᱚᱴᱮᱱ ᱚᱱᱚᱞᱤᱭᱟᱹ ᱚᱱᱚᱲᱦᱤᱭᱟᱹ ᱠᱚᱣᱟᱜ ᱧᱩᱛᱩᱢ ᱠᱚ ᱫᱚ ᱦᱩᱭᱩᱜ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩ ᱥᱟᱹᱫᱷᱩ ᱨᱟᱢᱪᱟᱸᱫᱽ ᱢᱩᱨᱢᱩ ᱢᱟᱺᱡᱷᱤ ᱨᱟᱢᱫᱟᱥ ᱴᱩᱰᱩ ᱨᱮᱥᱠᱟ ᱯᱟᱣᱩᱞ ᱡᱩᱡᱷᱟᱹᱨ ᱥᱚᱨᱮᱱ ᱥᱚᱢᱟᱭ ᱠᱤᱥᱠᱩ